ᱦᱮᱞᱚᱣ ᱟᱢ ᱫᱚ ᱥᱟᱵᱡᱤᱵᱟᱞᱟ ᱟᱪᱪᱷᱟ ᱟᱪᱪᱷᱟ ᱤᱧ ᱵᱷᱟᱛᱠᱷᱚᱱᱰᱟ ᱠᱷᱚᱡ ᱥᱚᱢᱵᱷᱩ ᱠᱤᱥᱠᱩᱧ ᱞᱟᱹᱭ ᱮᱫᱟ ᱟᱪᱪᱷᱟ ᱤᱧ ᱢᱤᱫ ᱴᱮᱡ ᱢᱟᱱᱮ ᱵᱟᱯᱞᱟ ᱚᱱᱩᱥᱴᱷᱟᱱ ᱞᱮᱠᱟ ᱢᱟᱱᱮ ᱥᱩᱵᱽᱡᱤ ᱫᱚᱨᱠᱟᱨ ᱟᱹᱧᱟᱹ ᱟᱢ ᱴᱷᱮᱡ ᱠᱤ ᱥᱚᱵᱽᱡᱤ ᱢᱮᱱᱟᱜ ᱟ ᱟᱪᱷᱟ ᱪᱮᱫ ᱞᱮᱠᱟᱢ ᱫᱟᱢᱟ

ᱥᱚᱵᱽᱡᱤ ᱫᱚ ᱟᱭᱢᱟ ᱠᱚᱜᱮ ᱞᱟᱹᱠᱛᱤ ᱟᱹᱧᱟ ᱡᱟᱦᱟᱸ ᱫᱚ ᱞᱮᱠᱟ ᱡᱮᱢᱚᱱ ᱠᱩᱯᱤ ᱵᱮᱸᱜᱟᱲ ᱟ ᱞᱩ ᱟᱨ ᱠᱚᱱᱰᱷᱟ ᱟᱨᱦᱚᱸ ᱟᱭᱢᱟ ᱠᱤᱪᱷᱩ ᱜᱮ ᱞᱟᱜᱟᱣ ᱟ ᱧᱟ ᱛᱟᱦᱞᱮ ᱟᱢ ᱴᱷᱮᱡ ᱚᱱᱟ ᱠᱤ ᱢᱮᱱᱟᱜ ᱟ ᱟᱪᱪᱷᱟ

ᱟᱪᱪᱷᱟ ᱴᱷᱤᱠ ᱜᱮᱭᱟ ᱤᱧ ᱢᱤᱫᱴᱮᱡ ᱞᱤᱥ ᱤᱧ ᱠᱩᱞ ᱜᱚᱫ ᱟᱢᱟ

ᱥᱚᱵᱽᱡᱤ ᱟᱹᱜᱩ ᱟᱨ ᱠᱤ ᱤᱧ ᱜᱤᱧ ᱪᱟᱞᱟᱜ ᱟ ᱥᱮ ᱟᱢᱜᱮᱢ ᱟᱹᱜᱩ ᱦᱚᱴᱚ ᱠᱟᱜ ᱟ ᱯᱷᱚᱱ ᱱᱟᱢᱵᱟᱨ ᱠᱚ ᱡᱚᱛᱚ ᱴᱷᱤᱠᱟᱱᱟ ᱮᱢ ᱠᱟᱛᱮᱫ ᱮᱛᱚ ᱵᱷᱤᱲ ᱵᱷᱟᱴᱴᱟᱨᱮ ᱦᱚᱭᱛᱚ ᱤᱧ ᱫᱚ ᱵᱤᱡᱤ ᱜᱤᱧ ᱛᱟᱦᱮᱸᱱᱟ ᱟᱫᱚ ᱚᱱᱟ ᱞᱮᱠᱟᱛᱮ ᱟᱢ ᱜᱮᱢ ᱟᱹᱜᱩ ᱞᱮᱠᱷᱟᱡ ᱵᱷᱟ ᱜᱤ ᱦᱩᱭᱩᱜ ᱟ

ᱢᱟᱱᱮ ᱟ ᱰᱤ ᱠᱚᱥ ᱢᱟᱱᱮ ᱵᱟᱯᱞᱟ ᱛᱚ ᱠᱷᱚᱨᱪᱟ ᱟᱭᱢᱟ ᱜᱮ ᱛᱷᱚᱲᱟ ᱮᱠᱴᱩ ᱫᱮᱠᱷᱤᱥᱩᱱᱮ ᱢᱟᱱᱮ ᱠᱚᱢ ᱠᱟᱛᱮᱫ ᱟᱨ ᱢᱟᱱᱮ ᱵᱷᱟ ᱜᱤᱭᱟᱜ ᱧᱚᱜ ᱜᱮᱢ ᱥᱚᱵᱡᱤᱢ ᱠᱩᱞᱟ ᱟᱪᱪᱷᱟ ᱮᱸ ᱟᱫᱚ ᱦᱮᱸ ᱧᱩᱛᱩᱢ ᱫᱚ ᱟ ᱰᱤᱜᱟᱱ ᱧᱩᱛᱩᱢ ᱛᱟᱢ ᱟᱠᱟᱱ ᱜᱮᱭᱟ ᱡᱮ ᱥᱚᱵᱡᱤ ᱢᱟᱱᱮ ᱟᱢᱴᱷᱮᱡ ᱠᱷᱚᱡ ᱜᱮ ᱟ ᱰᱤᱜᱟᱱ ᱪᱟ ᱦᱤᱫᱟ ᱫᱚ ᱚᱱᱟ ᱤᱭᱟ ᱛᱮ ᱱᱟᱢᱵᱟᱨ ᱠᱚ ᱦᱟᱛᱟᱣ ᱠᱟᱛᱮᱫ ᱟᱢᱟᱜ ᱴᱷᱤᱠᱟᱹᱱᱟ ᱨᱮᱧ ᱯᱷᱚᱱ ᱠᱮᱫᱟ ᱵᱚᱞᱮ ᱦᱩᱸ ᱟᱪᱪᱷᱟ ᱦᱮᱸ ᱛᱚ ᱚᱱᱟ ᱛᱚ ᱟᱹᱰᱤ ᱱᱟᱯᱟᱭ ᱵᱮᱵᱚᱥᱛᱟ ᱤᱧ ᱛᱚ ᱢᱟᱱᱮ ᱵᱤᱡᱤ ᱨᱤᱧ ᱛᱟᱦᱮᱸᱱᱟ ᱚᱱᱟᱛᱮ ᱠᱷᱟᱡ ᱫᱚ ᱟ ᱰᱤ ᱟ ᱰᱤ ᱟᱸᱴᱤᱧ ᱵᱷᱟ ᱜᱤᱜᱼᱟ ᱮᱠᱵᱟ ᱨᱤ ᱟ ᱰᱤ ᱜᱚᱲᱚ ᱥᱚᱯᱚᱦᱚᱫ ᱞᱮᱠᱟ ᱡᱟᱦᱟᱸᱴᱟᱜ ᱢᱟᱱᱮᱢ ᱚᱛᱤᱛᱷᱤ ᱞᱮᱠᱟᱦᱚᱸ ᱦᱩᱭᱩᱜ ᱟ ᱢᱤᱫᱴᱮᱡ ᱡᱟᱦᱟᱸᱴᱮᱡ ᱴᱷᱤᱠ ᱜᱮᱭᱟ ᱟᱪᱪᱷᱟ ᱤᱧ ᱞᱤᱥ ᱠᱩᱞ ᱠᱟᱛᱮᱫ ᱯᱷᱚᱱ ᱱᱟᱢᱵᱟᱨ ᱠᱚ ᱧᱩᱛᱩᱢ ᱠᱚ ᱴᱷᱤᱠᱟᱱᱟ ᱡᱚᱛᱚᱧ ᱮᱢᱟᱢᱟ ᱟᱨ ᱱᱚᱸᱰᱮᱜᱮ ᱠᱮᱥ ᱯᱮᱢᱮᱱᱴ ᱦᱚᱸᱧ ᱮᱢᱟᱢᱟ ᱴᱷᱤᱠᱜᱮᱭᱟ ᱴᱷᱤᱠᱜᱮᱭᱟ ᱛᱟᱦᱚᱞᱮᱧ ᱫᱚᱦᱚᱭᱮᱫᱟ ᱟᱨᱦᱚᱸ ᱮᱴᱟᱜ ᱠᱩᱡ ᱠᱟ ᱢᱤ ᱢᱮᱱᱟᱜ ᱼᱟ ᱦᱩᱸ ᱴᱷᱤᱠᱜᱮᱭᱟ ᱫᱚᱦᱚᱭᱮᱫᱟ ᱧ